ᱞᱟᱦᱟ ᱫᱚ ᱟᱵᱚ ᱠᱚ ᱛᱟᱞᱟᱨᱮ ᱟᱹᱰᱤ ᱟᱸᱴ ᱟᱸᱫᱷᱟ ᱯᱟᱹᱛᱭᱟᱹᱣ ᱛᱟᱦᱮᱸᱠᱟᱱ ᱠᱷᱟᱹᱛᱤᱨ ᱛᱮ ᱟᱵᱚ ᱛᱤᱨᱞᱟᱹ ᱦᱚᱯᱚᱱ ᱠᱩᱲᱤ ᱦᱚᱯᱚᱱ ᱫᱚ ᱟᱹᱰᱤᱜᱟᱱ ᱠᱟᱹᱢᱤᱨᱮ ᱵᱟᱵᱚᱱ ᱤᱭᱟᱹᱜ ᱠᱟᱱ ᱛᱟᱦᱮᱱᱟ ᱥᱮ ᱫᱟᱣ ᱵᱟᱵᱚᱱ ᱧᱟᱢᱮᱫ ᱠᱟᱱ ᱛᱟᱦᱮᱱᱟ ᱟᱨ ᱱᱤᱛᱚᱝᱼᱟᱜ ᱡᱩᱜᱽ ᱨᱮ ᱱᱤᱛᱚᱝᱼᱟᱜ ᱡᱩᱜᱽ ᱨᱮᱫᱚ ᱥᱚᱢᱟᱱ ᱥᱚᱢᱟᱱ ᱡᱚᱛᱚ ᱦᱚᱲᱟᱜ ᱜᱮ ᱚᱫᱷᱤᱠᱟᱨ ᱢᱮᱱᱟᱜᱼᱟ ᱠᱚᱲᱟ ᱦᱚᱯᱚᱱᱟᱜ ᱦᱚᱸ ᱠᱩᱲᱤ ᱦᱚᱯᱚᱱᱟᱜ ᱦᱚᱸ ᱥᱚᱢᱟᱱ ᱜᱮ ᱚᱫᱷᱤᱠᱟᱨ ᱢᱮᱱᱟᱜᱼᱟ ᱥᱮ ᱵᱚᱱ ᱠᱷᱮᱞ ᱫᱟᱲᱮᱭᱟᱜᱼᱟ ᱡᱚᱛᱚ ᱠᱤᱪᱷᱩ ᱨᱮ ᱠᱨᱤᱠᱮᱹᱴ ᱥᱮ ᱯᱷᱩᱴᱵᱚᱞ ᱨᱮ ᱵᱚᱡᱷᱟ ᱛᱩᱧ ᱨᱮ ᱡᱚᱛᱚ ᱠᱤᱪᱷᱩ ᱨᱮ ᱟᱵᱚ ᱵᱚᱱ ᱥᱮᱞᱮᱫ ᱫᱟᱲᱮᱭᱟᱜᱼᱟ ᱟᱨ ᱟᱵᱚᱣᱟᱜ ᱥᱚᱢᱟᱱ ᱚᱫᱷᱤᱠᱟᱨ ᱜᱮ ᱢᱮᱱᱟᱜᱼᱟ ᱚᱠᱟ ᱯᱩᱛᱷᱤ ᱨᱮᱦᱚᱸ ᱚᱞ ᱵᱟᱹᱱᱩᱜᱼᱟ ᱡᱮ ᱠᱩᱲᱤ ᱦᱚᱯᱚᱱ ᱚᱠᱟ ᱴᱷᱮᱱ ᱦᱚᱸ ᱵᱟᱭ ᱥᱮᱴᱮᱨ ᱫᱟᱲᱮᱭᱟᱜᱼᱟ ᱚᱱᱟ ᱫᱚ ᱟᱵᱚᱣᱟᱜ ᱢᱚᱱᱨᱮ ᱟᱹᱰᱤ ᱟᱸᱫᱷᱟ ᱯᱟᱹᱛᱭᱟᱹᱣ ᱛᱟᱦᱮᱸ ᱠᱟᱱ ᱠᱷᱟᱹᱛᱤᱨ ᱛᱮ ᱱᱚᱝᱠᱟᱱ ᱴᱷᱟᱶ ᱨᱮ ᱵᱟᱵᱚᱱ ᱥᱮᱴᱮᱨ ᱫᱟᱲᱮᱭᱟᱜ ᱠᱟᱱ ᱛᱟᱦᱮᱱᱟ ᱟᱫᱚ ᱱᱤᱛᱚᱝ ᱫᱚᱵᱚᱱ ᱥᱮᱴᱮᱨ ᱫᱟᱲᱮᱭᱟᱜᱼᱟ ᱟᱨ ᱡᱚᱛᱚ ᱡᱚᱛᱚ ᱞᱮᱠᱟᱱᱟᱜ ᱜᱮᱵᱚᱱ ᱮᱢ ᱫᱟᱲᱮᱭᱟᱜ ᱢᱟ ᱪᱮᱫᱟᱜ ᱥᱮ ᱱᱤᱛᱚᱝ ᱫᱚ ᱠᱩᱲᱤᱭᱟᱜ ᱦᱚᱸ ᱟᱹᱰᱤ ᱟᱸᱴ ᱚᱫᱷᱤᱠᱟᱨ ᱢᱮᱱᱟᱜᱼᱟ ᱥᱚᱢᱟᱱ ᱥᱚᱢᱟᱱ ᱚᱫᱷᱤᱠᱟᱨ ᱢᱮᱱᱟᱜᱼᱟ ᱟᱸᱫᱷᱟ ᱯᱟᱹᱛᱭᱟᱹᱣ ᱦᱤᱲᱤᱧ ᱠᱟᱛᱮᱫ ᱱᱤᱛᱚᱝ ᱠᱩᱲᱤ ᱦᱚᱲ ᱚᱠᱟ ᱞᱮᱠᱟᱛᱮ ᱞᱟᱦᱟᱜ ᱨᱮᱱᱟᱜ ᱵᱚᱱ ᱪᱮᱥᱴᱟᱭᱟ ᱚᱱᱟ ᱠᱩᱨᱩᱢᱩᱴᱩᱭ ᱦᱩᱭᱩᱜᱼᱟ ᱱᱚᱣᱟᱜᱮ ᱟᱱᱟᱴ ᱥᱚᱞᱦᱮ ᱞᱟᱹᱜᱤᱫ ᱤᱧᱟᱹᱜ ᱟᱹᱨᱤ ᱢᱮᱱᱟᱜᱼᱟ